ᱵᱟᱝ ᱤᱧ ᱱᱚᱣᱟᱠᱚ ᱢᱩᱫᱽᱨᱮ ᱚᱠᱟᱴᱟᱜ ᱦᱚᱸ ᱵᱟᱹᱧ ᱠᱚᱨᱟᱣᱟ ᱟᱨ ᱠᱚᱨᱟᱣ ᱦᱚᱸ ᱵᱟᱝ ᱞᱟᱹᱠᱛᱤ ᱠᱟᱱᱟ ᱟᱹᱛᱩ ᱨᱮᱭᱟᱜ ᱞᱟᱠᱪᱟᱨ ᱫᱚ ᱟᱹᱛᱩ ᱨᱮᱜᱮ ᱡᱟᱛᱮ ᱡᱚᱛᱚ ᱦᱚᱲ ᱥᱚᱸᱜᱮ ᱥᱟᱶᱛᱮ ᱢᱟᱱᱟᱣ ᱦᱩᱭᱩᱜᱼᱟ ᱥᱮᱭ ᱨᱚᱠᱚᱢ ᱤᱧᱦᱚᱸ ᱟᱹᱛᱩ ᱨᱮᱱ ᱦᱚᱲ ᱥᱚᱸᱜᱮ ᱞᱟᱠᱪᱟᱨᱟᱱ ᱯᱚᱨᱚᱵᱽ ᱥᱮ ᱡᱟᱦᱟᱱᱟᱜ ᱟᱨᱦᱚ ᱡᱚᱛᱚ ᱢᱟᱱᱟᱣᱟᱹᱧ ᱚᱱᱟ